ᱥᱟᱱᱛᱟᱲᱤ ᱯᱟᱹᱨᱥᱤ ᱱᱤᱛᱚᱜ ᱧᱮᱞ ᱞᱮᱠᱷᱟᱱ ᱟᱹᱰᱤ ᱜᱟᱱ ᱞᱟᱦᱟ ᱥᱮᱫ ᱜᱮ ᱞᱟᱦᱟ ᱪᱟᱞᱟᱜ ᱠᱟᱱᱟ ᱪᱮᱫᱟᱜ ᱥᱮ ᱛᱤᱦᱤᱧ ᱞᱮᱠᱟᱱ ᱫᱤᱱ ᱨᱮᱵᱚᱱ ᱧᱮᱞ ᱞᱮᱠᱷᱟᱱ ᱥᱟᱱᱛᱟᱲᱤ ᱯᱟᱹᱨᱥᱤ ᱛᱮ ᱟᱹᱰᱤ ᱜᱟᱱ ᱚᱱᱚᱲᱦᱮᱸ ᱥᱟᱶᱦᱮᱫ ᱱᱚᱝᱠᱟ ᱟᱹᱰᱤ ᱜᱟᱱ ᱯᱩᱛᱷᱤ ᱠᱚ ᱱᱟᱜᱟᱢ ᱠᱚ ᱰᱨᱢᱟ ᱠᱚ ᱚᱞ ᱨᱟᱠᱟᱵ ᱦᱩᱭᱩᱜ ᱠᱟᱱᱟ ᱪᱮᱫ ᱞᱮᱠᱟ ᱮᱴᱟᱜ ᱥᱚᱝᱥᱠᱨᱤᱛ ᱥᱮ ᱤᱝᱨᱮᱡᱤ ᱛᱮ ᱚᱞ ᱨᱟᱠᱟᱵ ᱠᱟᱱᱟ ᱚᱱᱟ ᱜᱮ ᱟᱹᱰᱤ ᱜᱟᱱ ᱡᱟᱦᱟᱸ ᱫᱚ ᱥᱟᱱᱛᱟᱲᱤ ᱯᱟᱹᱨᱥᱤ ᱛᱮᱦᱚᱸ ᱡᱟᱦᱟᱸ ᱚᱞᱪᱤᱠᱤ ᱛᱮ ᱚᱞ ᱨᱟᱠᱟᱵ ᱱᱤᱛᱚᱜ ᱦᱩᱭ ᱠᱟᱱᱟ ᱥᱮ ᱡᱟᱦᱟᱸ ᱫᱚ ᱵᱚᱱ ᱵᱟᱰᱟᱭᱟ ᱱᱚᱣᱟ ᱵᱷᱟᱨᱚᱛ ᱫᱤᱥᱟᱹᱢ ᱨᱮᱭᱟᱜ ᱟᱱ ᱟᱹᱨᱤ ᱥᱚᱝᱵᱤᱫᱷᱟᱱ ᱢᱮᱱᱟᱜᱼᱟ ᱡᱟᱦᱟᱸ ᱥᱚᱝᱵᱤᱫᱷᱟᱱ ᱛᱮ ᱱᱚᱣᱟ ᱵᱷᱟᱨᱚᱛ ᱫᱤᱥᱚᱢ ᱪᱟᱪᱟᱞᱟᱜ ᱠᱟᱱᱟ ᱥᱮ ᱱᱤᱛᱚᱜ ᱵᱚᱨᱛᱚᱢᱟᱱ ᱡᱟᱦᱟᱸ ᱪᱟᱞᱟᱜ ᱠᱟᱱᱟ ᱚᱱᱟ ᱦᱚᱸ ᱱᱤᱛᱚᱜ ᱵᱚᱨᱛᱚᱢᱟᱱ ᱨᱮ ᱥᱟᱱᱛᱟᱲᱤ ᱚᱞᱪᱤᱠᱤ ᱛᱮ ᱤᱥᱠᱨᱤᱯ ᱛᱮ ᱚᱞ ᱥᱮ ᱴᱨᱟᱱᱥᱞᱮᱴ ᱥᱮ ᱛᱚᱨᱡᱚᱢᱟ ᱠᱟᱛᱮ ᱚᱱᱟ ᱚᱞ ᱥᱚᱫᱚᱨ ᱦᱩᱭ ᱟᱠᱟᱱᱟ ᱛᱚ ᱱᱚᱝᱠᱟ ᱛᱮᱜᱮ ᱟᱹᱰᱤ ᱜᱟᱱ ᱦᱚᱲ ᱟᱨᱦᱚᱸ ᱱᱚᱣᱟ ᱨᱮᱭᱟᱜ ᱥᱤᱵᱤᱞ ᱥᱚᱲᱚᱢ ᱥᱮ ᱱᱚᱣᱟ ᱨᱮᱭᱟᱜ ᱱᱚᱜᱼᱚᱭ ᱟᱵᱚᱣᱟᱜ ᱯᱩᱥᱴᱟᱹᱣ ᱥᱟᱹᱦᱤᱡ ᱛᱮ ᱚᱞ ᱜᱟᱱᱚᱜ ᱠᱟᱱ ᱱᱚᱣᱟ ᱟᱵᱚᱨᱮᱱ ᱥᱟᱶᱛᱟ ᱥᱚᱢᱟᱡᱽ ᱨᱮ ᱱᱚᱜᱼᱚᱭ ᱟᱹᱰᱤ ᱜᱟᱱ ᱥᱟᱶᱛᱟ ᱥᱟᱸᱜᱟᱹᱨᱤᱭᱟᱹ ᱠᱚ ᱡᱟᱜᱟᱣ ᱨᱮᱜᱮ ᱢᱮᱱᱟᱜ ᱠᱚᱣᱟ ᱩᱱᱠᱩ ᱥᱟᱶᱛᱟ ᱨᱮᱠᱚ ᱥᱮᱴᱮᱨᱮᱫ ᱠᱟᱱ ᱱᱚᱝᱠᱟ ᱞᱮᱠᱟ ᱦᱤᱥᱟᱹᱵ ᱛᱮ ᱥᱟᱱᱛᱟᱲᱤ ᱯᱟᱹᱨᱥᱤ ᱛᱮᱦᱤᱧ ᱚᱠᱟ ᱴᱚᱴᱷᱟ ᱨᱮᱦᱚᱸ ᱵᱟᱫ ᱵᱟᱹᱱᱩᱜᱼᱟ ᱟᱨ ᱛᱮᱦᱤᱧ ᱚᱱᱠᱟ ᱞᱮᱠᱟ ᱦᱤᱥᱟᱹᱵ ᱛᱮ ᱟᱹᱫᱤᱵᱟᱹᱥᱤ ᱡᱟᱦᱟᱸᱭ ᱥᱟᱹᱨᱤ ᱥᱮ ᱥᱟᱨᱱᱟ ᱡᱟᱦᱟᱸᱭ ᱠᱚ ᱫᱷᱚᱨᱚᱢᱮᱫ ᱠᱟᱱ ᱢᱮᱱᱠᱷᱟᱱ ᱚᱞᱪᱤᱠᱤ ᱤᱥᱠᱨᱤᱯ ᱫᱚᱠᱚ ᱫᱩᱞᱟᱹᱲᱟᱜ ᱠᱟᱱ ᱜᱮᱭᱟ ᱚᱱᱠᱟ ᱞᱮᱠᱟ ᱦᱤᱥᱟᱹᱵ ᱛᱮ ᱛᱤᱦᱤᱧ ᱚᱞᱪᱤᱠᱤ ᱤᱥᱠᱨᱤᱯ ᱥᱮ ᱡᱟᱦᱟᱸ ᱥᱟᱱᱛᱟᱲᱤ ᱯᱟᱹᱨᱥᱤ ᱜᱚᱴᱟ ᱵᱷᱟᱨᱚᱛ ᱫᱤᱥᱚᱢ ᱨᱮ ᱟᱹᱰᱤ ᱡᱳᱨᱫᱟᱨ ᱡᱟᱦᱟᱸ ᱫᱚ ᱦᱚᱭ ᱫᱟᱜ ᱞᱮᱠᱟ ᱟᱹᱰᱤ ᱩᱥᱟᱹᱨᱟ ᱦᱚᱭ ᱵᱟᱨᱰᱩ ᱞᱮᱠᱟ ᱥᱟᱱᱟᱢ ᱦᱚᱲ ᱴᱷᱮᱱ ᱫᱟᱹᱲ ᱥᱮᱴᱮᱨᱚᱜ ᱠᱟᱱᱟ